ᱤᱧᱨᱮᱱ ᱯᱨᱤᱭᱚ ᱥᱤᱝᱜᱟᱨ ᱫᱚ ᱨᱚᱛᱷᱤᱱ ᱠᱤᱥᱠᱩ ᱟᱞᱮ ᱟᱛᱳ ᱯᱟᱥᱮᱨᱮᱱ ᱠᱚᱲᱟ ᱠᱟᱱᱟᱭ ᱫᱟᱫᱟ ᱢᱮᱱᱛᱮᱞᱮ ᱪᱤᱱᱦᱟᱹᱯ ᱮᱭᱟ ᱟᱡ ᱵᱟᱵᱟ ᱴᱷᱮᱱᱠᱷᱚᱱ ᱵᱟᱣᱩᱞ ᱥᱮᱹᱨᱮᱹᱧ ᱥᱮᱹᱨᱮᱹᱧ ᱠᱟᱛᱮᱫ ᱵᱟᱣᱩᱞ ᱥᱚᱝᱜᱤᱛᱮ ᱪᱚᱨᱪᱟᱣ ᱞᱮᱫᱟ ᱤᱱᱟᱹᱯᱚᱨ ᱵᱟᱣᱩᱞ ᱥᱮᱹᱨᱮᱹᱧ ᱥᱮᱹᱨᱮᱹᱧ ᱛᱩᱞᱩᱡ ᱜᱮ ᱥᱟᱶᱛᱟᱞᱤ ᱥᱮᱹᱨᱮᱹᱧ ᱦᱚᱸᱭ ᱥᱮᱹᱨᱮᱹᱧ ᱞᱮᱫᱟ ᱤᱱᱟᱹ ᱥᱟᱶᱛᱮ ᱥᱟᱶᱛᱟᱞᱤ ᱚᱨᱠᱮᱥᱴᱟᱨ ᱥᱮᱫ ᱠᱚ ᱚᱨ ᱠᱮᱫᱮᱭᱟ ᱨᱚᱛᱷᱤᱱ ᱠᱤᱥᱠᱩ ᱥᱮᱫ ᱛᱮ ᱚᱱᱮᱠ ᱟᱭᱢᱟ ᱥᱤᱝᱜᱟᱨ ᱜᱮ ᱦᱚᱣᱟᱫ ᱠᱚᱣᱟᱭ ᱡᱮᱢᱚᱱ ᱵᱟᱵᱞᱩ ᱨᱟᱡᱩ ᱪᱟᱰᱨᱟ ᱥᱚᱨᱚᱥᱚᱛᱤ ᱞᱚᱠᱷᱤ ᱡᱷᱤᱞᱤᱠ ᱟᱭᱢᱟᱠᱚᱜᱮ